ᱤᱧ ᱱᱚᱸᱰᱮ ᱨᱟᱡᱽᱱᱚᱜᱚᱨ ᱨᱤᱱᱤᱡ ᱠᱳᱪᱤᱧ ᱞᱟᱹᱭᱮᱫᱼᱟ ᱦᱳᱭ ᱟᱢ ᱟᱢ ᱚᱠᱚᱭᱮᱢ ᱞᱟᱹᱭᱮᱫᱼᱟ ᱚ ᱟᱪᱪᱷᱟ ᱠᱷᱤᱞᱟᱲᱤ ᱠᱟᱱ ᱜᱮᱭᱟᱢ ᱥᱮ ᱟᱢᱦᱚᱸ ᱚ ᱦᱚᱸ ᱦᱳᱭᱛᱳ ᱟᱨ ᱟᱨᱦᱚᱸ ᱜᱟᱛᱮ ᱠᱚᱛᱟᱢ ᱢᱮᱱᱟᱜ ᱠᱚᱣᱟ ᱡᱟᱦᱟᱸᱭ ᱫᱚ ᱱᱤᱝᱠᱟᱹ ᱠᱷᱤᱞᱟᱲᱤ ᱠᱟᱱᱟ ᱯᱮ ᱚ ᱦᱚᱸ ᱦᱳᱭᱛᱳ ᱟᱨ ᱱᱤᱝᱠᱟᱹ ᱫᱤᱱ ᱫᱤᱱ ᱜᱮ ᱱᱤᱝᱠᱟᱹ ᱴᱟᱺᱰᱤ ᱠᱚᱨᱮ ᱯᱮ ᱠᱷᱮᱞ ᱵᱟᱲᱟᱭᱟ ᱥᱮ ᱱᱚᱝᱠᱟ ᱥᱚᱯᱛᱟᱦᱚ ᱨᱮ ᱢᱤᱫᱼᱵᱟᱨ ᱫᱤᱱ ᱠᱚᱜᱮ ᱟᱪᱪᱷᱟ ᱯᱩᱨᱟᱹ ᱵᱮᱥ ᱜᱮᱯᱮ ᱠᱷᱮᱞᱟ ᱛᱚ ᱦᱳᱭᱛᱳ ᱛᱚᱵᱮ ᱤᱧ ᱟᱯᱮᱭᱤᱡ ᱠᱳᱪ ᱢᱟᱥᱴᱟᱨᱤᱧ ᱵᱮᱱᱟᱜᱼᱟ ᱜᱟᱱᱚᱜᱼᱟ ᱥᱮ ᱵᱟᱝ ᱦᱳᱭᱛᱳ ᱢᱟᱱᱮ ᱤᱧ ᱤᱧ ᱯᱮᱠᱴᱤᱥ ᱦᱚᱪᱚ ᱯᱮᱭᱟ ᱪᱮᱫᱞᱮᱠᱟ ᱞᱟᱹᱭᱟᱯᱚᱭᱟᱹᱧ ᱦᱮᱸᱥ ᱦᱳᱭᱛᱳ ᱟᱨ ᱚᱱᱠᱟ ᱛᱤᱱᱟᱹᱜ ᱥᱟᱸᱜᱮ ᱜᱟᱱ ᱠᱷᱤᱞᱟᱲᱤ ᱠᱚ ᱢᱮᱱᱟᱜ ᱯᱮᱭᱟ ᱦᱳᱭᱛᱳ ᱟᱨ ᱱᱤᱝᱠᱟᱹ ᱟᱯᱮ ᱱᱚᱝᱠᱟ ᱜᱟᱛᱮ ᱜᱟᱛᱮ ᱯᱮ ᱠᱷᱮᱞ ᱵᱟᱲᱟᱭᱟ ᱥᱮ ᱵᱟᱝᱟ ᱥᱮ ᱟᱯᱮ ᱱᱤᱝᱠᱟᱹ ᱯᱮᱠᱴᱤᱥ ᱜᱮᱯᱮ ᱯᱮᱠᱴᱤᱥᱟ ᱚ ᱦᱚᱸ ᱦᱳᱭᱛᱳ ᱟᱨ ᱱᱚᱝᱠᱟ ᱢᱟᱱᱮ ᱪᱮᱫᱞᱮᱠᱟᱧ ᱢᱮᱛᱟᱢᱟ ᱱᱚᱝᱠᱟ ᱛᱟᱨᱟᱥᱤᱧ ᱵᱮᱲᱟ ᱜᱮ ᱯᱮ ᱠᱷᱮᱞᱟ ᱥᱮ ᱥᱮᱛᱟᱜ ᱵᱮᱲᱟ ᱠᱷᱚᱱ ᱯᱮᱠᱴᱤᱥᱟᱯᱮ ᱦᱳᱭᱛᱳ ᱦᱳᱭ ᱦᱳᱭ ᱟᱪᱪᱷᱟ ᱛᱚᱵᱮ ᱜᱟᱛᱮ ᱠᱚ ᱱᱟᱦᱟᱸᱜ ᱞᱚᱜᱚᱱ ᱫᱷᱟᱨᱟ ᱠᱩᱞᱤ ᱠᱚᱢᱮ ᱦᱮᱸᱥᱮ ᱦᱳᱭᱛᱳ ᱟᱨ ᱮᱱᱠᱷᱟᱱ ᱱᱤᱭᱟᱹ ᱵᱟᱨ ᱥᱤᱧ ᱫᱚ ᱯᱮᱠᱴᱤᱥ ᱠᱚ ᱪᱟᱹᱞᱩᱣᱟᱠᱟᱱᱟ ᱥᱮ ᱵᱟᱝ ᱯᱩᱨᱟᱹ ᱡᱳᱨᱥᱳᱨ ᱛᱮᱜᱮ ᱥᱮ ᱦᱳᱭᱛᱳ ᱟᱨ ᱚᱸᱰᱮ ᱟᱯᱮ ᱠᱷᱤᱞᱟᱲᱤ ᱠᱚ ᱡᱚᱛᱚ ᱠᱷᱤᱞᱟᱲᱤ ᱜᱮ ᱱᱤᱝᱠᱟᱹ ᱥᱮᱛᱟᱜ ᱟᱹᱭᱩᱵᱽ ᱠᱚ ᱯᱮᱠᱴᱤᱥ ᱜᱮᱭᱟ ᱚ ᱦᱚᱸ ᱟᱹᱰᱤ ᱱᱟᱯᱟᱭ ᱠᱟᱛᱷᱟ ᱠᱟᱱᱟ ᱛᱚᱵᱮ ᱠᱷᱟᱱ ᱢᱟ ᱦᱳᱭᱛᱳ ᱮᱱᱠᱷᱟᱱ ᱛᱚᱵᱮ ᱱᱟᱦᱟᱸᱜ ᱜᱟᱯᱟ ᱢᱮᱭᱟᱝ ᱠᱚᱛᱮ ᱠᱩᱞᱤ ᱜᱚᱫ ᱠᱟᱠᱚᱢᱮ ᱪᱮᱫ ᱠᱚᱠᱚ ᱢᱮᱱᱮᱜᱼᱟ ᱦᱮᱸᱥᱮ ᱦᱳᱭᱛᱳ ᱟᱨ ᱞᱟᱹᱭ ᱨᱩᱣᱟᱹᱲᱟᱹᱧ ᱢᱮ ᱱᱟᱦᱟᱸᱜ ᱛᱚᱵᱮ ᱦᱮᱸ ᱦᱳᱭᱛᱳ ᱢᱟ ᱛᱚᱵᱮ ᱴᱷᱤᱠᱜᱮᱭᱟ ᱦᱮᱸᱥᱮ ᱦᱳᱭ ᱴᱷᱤᱠ